ᱵᱳᱞᱯᱩᱨ ᱵᱟᱡᱟᱨᱤᱧ ᱪᱟᱞᱟᱣ ᱞᱮᱱᱟ ᱛᱚ ᱞᱩᱜᱽᱲᱤ ᱠᱚ ᱠᱤᱨᱤᱧ ᱞᱟᱹᱜᱤᱫ ᱵᱳᱞᱯᱩᱨ ᱵᱟᱡᱟᱨ ᱨᱮ ᱪᱟᱞᱟᱣ ᱠᱟᱛᱮᱫ ᱤᱧ ᱧᱮᱞ ᱠᱮᱫᱟ ᱡᱮ ᱵᱟᱡᱟᱨ ᱦᱩᱭ ᱯᱚᱨᱮᱧ ᱧᱮᱞ ᱠᱮᱫᱟ ᱨᱮᱸᱜᱮᱡ ᱤᱧ ᱠᱟᱱᱟ ᱨᱮᱸᱜᱮᱡ ᱯᱚᱨᱮ ᱪᱟᱞᱟᱣᱱᱟᱹᱧ ᱱᱟᱱᱟ ᱨᱚᱠᱚᱢ ᱫᱚᱠᱟᱱ ᱢᱮᱱᱠᱷᱟᱱ ᱚᱠᱟ ᱫᱚᱠᱟᱱ ᱜᱮ ᱚᱱᱠᱟᱱ ᱴᱷᱤᱠ ᱴᱷᱟᱠ ᱢᱚᱛᱚᱱ ᱡᱚᱢᱟᱜ ᱠᱚ ᱵᱟᱭ ᱛᱟᱦᱮᱸ ᱠᱟᱱᱟ ᱫᱤᱭᱮ ᱛᱟᱭᱱᱚᱢ ᱨᱮᱥᱴᱩᱨᱮᱱᱴ ᱥᱮᱫ ᱤᱧ ᱢᱚᱦᱰᱟᱭᱮᱱᱟ ᱚᱸᱰᱮᱧ ᱧᱮᱞ ᱠᱮᱫᱮᱭᱟ ᱟᱹᱰᱤ ᱞᱮᱠᱟᱱ ᱡᱚᱢᱟᱜ ᱠᱚ ᱠᱷᱟᱵᱟᱨ ᱠᱚ ᱵᱮᱱᱟᱣ ᱟᱠᱟᱫᱟ ᱛᱟᱭᱚᱢ ᱩᱭᱦᱟᱹᱨ ᱪᱤᱱᱛᱟᱹᱭ ᱮᱫᱟᱹᱧ ᱪᱮᱫ ᱤᱧ ᱡᱚᱢᱟ ᱪᱮᱫ ᱤᱧ ᱡᱚᱢᱟ ᱠᱚᱢ ᱯᱩᱭᱥᱟᱹ ᱢᱚᱫᱽᱫᱷᱮᱨᱮ ᱪᱮᱫ ᱫᱚ ᱵᱷᱟᱜᱮ ᱠᱷᱟᱵᱟᱨ ᱦᱩᱭ ᱫᱟᱲᱮᱭᱟᱜᱼᱟ ᱫᱤᱭᱮ ᱚᱸᱰᱮ ᱠᱚᱢ ᱯᱩᱭᱥᱟᱹ ᱨᱮᱧ ᱧᱮᱞ ᱠᱮᱫᱟ ᱪᱟᱣᱢᱤᱱ ᱢᱮᱱᱟᱟᱜᱼᱟ ᱮᱜᱽ ᱪᱟᱣᱢᱤᱱ ᱮᱜᱽ ᱪᱚᱣᱢᱤᱱᱤᱧ ᱚᱰᱟᱨ ᱠᱮᱫᱟ ᱚᱰᱟᱨ ᱥᱟᱶᱛᱮ ᱠᱩᱲᱤ ᱢᱤᱱᱤᱴ ᱯᱚᱨ ᱨᱮᱠᱚ ᱮᱢᱟᱫᱤᱧᱟ ᱮᱢ ᱯᱚᱨᱮ ᱤᱧᱦᱚᱸ ᱟᱹᱰᱤ ᱠᱟᱡᱟᱠ ᱢᱟᱱᱮ ᱦᱚᱨᱚᱵᱚᱨᱚᱧ ᱡᱚᱢ ᱠᱮᱫᱟ ᱞᱚᱞᱚ ᱠᱚ ᱮᱢᱟ ᱫᱤᱧᱟᱛᱚ ᱚᱱᱟᱛᱮᱧ ᱡᱚᱢ ᱜᱚᱫ ᱠᱮᱫᱟ ᱫᱤᱭᱮ ᱫᱚᱢᱮ ᱥᱤᱵᱤᱞ ᱠᱤᱫᱤᱧᱟ ᱫᱤᱭᱮ ᱪᱤᱱᱛᱟᱹ ᱠᱤᱫᱟᱹᱧ ᱡᱮ ᱤᱧ ᱢᱟᱧ ᱡᱚᱢ ᱠᱮᱫᱟ ᱠᱟᱹᱴᱤᱡ ᱱᱟᱦᱚᱭ ᱚᱲᱟᱜ ᱦᱚᱲᱤᱧ ᱱᱚᱣᱟ ᱠᱚᱧ ᱱᱚᱣᱟᱧ ᱪᱟᱠᱷᱟ ᱦᱚᱪᱚ ᱠᱚᱣᱟ ᱚᱱᱟᱧ ᱵᱷᱟᱵᱤ ᱠᱮᱫᱟ ᱫᱤᱭᱮ ᱛᱟᱭᱱᱚᱢ ᱵᱟᱨ ᱯᱞᱮᱴ ᱤᱧ ᱚᱰᱟᱨ ᱠᱮᱫᱟ ᱱᱚᱣᱟ ᱫᱚ ᱚᱲᱟᱜ ᱞᱟᱹᱜᱤᱫ ᱛᱮ ᱡᱮ ᱚᱱᱠᱟᱱᱟᱜ ᱡᱟᱦᱟᱱᱟᱜ ᱡᱤᱱᱤᱥ ᱢᱮᱱᱟᱜᱼᱟ ᱡᱮ ᱤᱧ ᱱᱚᱣᱟ ᱞᱚᱞᱚ ᱜᱮ ᱛᱟᱦᱮᱱ ᱢᱟ ᱚᱲᱟᱜ ᱦᱚᱲᱮᱧ ᱮᱢᱟ ᱟᱠᱚᱣᱟ ᱚᱱᱠᱟ ᱚᱲᱟᱜ ᱤᱧ ᱤᱫᱤᱭᱟ ᱫᱤᱭᱮ ᱩᱱᱠᱩ ᱠᱚ ᱮᱢᱟᱫᱤᱧᱟ ᱢᱮᱱ ᱢᱮᱱ ᱠᱮᱫᱟ ᱠᱚ ᱱᱚᱜᱼᱚᱭ ᱢᱮᱱᱟᱜᱼᱟ ᱯᱮᱠᱮᱡᱽ ᱞᱟᱜᱤᱫ ᱛᱮ ᱱᱚᱣᱟ ᱛᱮᱞᱮ ᱯᱮᱠᱮᱴ ᱞᱮᱠᱷᱟᱱ ᱱᱚᱣᱟ ᱠᱷᱟᱵᱟᱨ ᱞᱚᱞᱚ ᱜᱮ ᱛᱟᱦᱮᱱᱟ ᱫᱤᱭᱮ ᱵᱮᱱᱟᱣ ᱠᱮᱫᱟᱠᱚ ᱵᱟᱨ ᱯᱞᱮᱴ ᱵᱟᱨ ᱯᱞᱮᱴ ᱵᱮᱱᱟᱣ ᱠᱟᱛᱮᱫ ᱠᱚ ᱮᱢᱟ ᱫᱤᱧᱟ ᱤᱧᱦᱚᱸ ᱴᱟ ᱟᱨᱦᱚᱸ ᱯᱚᱭᱥᱟᱧ ᱮᱢ ᱠᱮᱫᱟ ᱡᱷᱚᱛᱚ ᱨᱮᱭᱟᱜ ᱟᱵᱟᱨ ᱚᱲᱟᱜ ᱤᱧ ᱦᱮᱡ ᱮᱱᱟ ᱚᱲᱟᱜ ᱦᱮᱡ ᱠᱟᱛᱮᱫ ᱵᱟᱡᱟᱨ ᱠᱷᱚᱱᱤᱧ ᱦᱮᱡ ᱮᱱᱟᱛᱚ ᱫᱤᱭᱮ ᱤᱧ ᱟᱭᱳ ᱤᱧ ᱵᱟᱵᱟ ᱤᱧ ᱫᱟᱫᱟ ᱢᱟᱨᱟᱝ ᱦᱤᱞᱤ ᱵᱮᱴᱟ ᱤᱱᱟᱹ ᱯᱚᱨᱮ ᱵᱤᱴᱤ ᱠᱚᱭᱚᱜ ᱦᱚᱨ ᱨᱮᱠᱚ ᱛᱟᱦᱮᱸ ᱠᱟᱱᱟ ᱛᱤᱨᱮ ᱵᱟᱡᱟᱨ ᱠᱷᱚᱱᱮ ᱦᱤᱡᱩᱜᱼᱟ ᱡᱟᱦᱟᱱᱟᱜ ᱵᱟᱝ ᱡᱟᱦᱟᱱᱟᱜ ᱡᱚᱢᱟᱜ ᱮ ᱟᱹᱜᱩ ᱛᱚᱨᱟᱭᱟ ᱫᱤᱱ ᱛᱟᱭᱚᱢ ᱧᱮᱞ ᱠᱤᱫᱤᱧᱟᱭ ᱧᱮᱞ ᱧᱟᱢ ᱠᱤᱫᱤᱧᱟᱠᱚ ᱛᱟᱭᱚᱢ ᱤᱧ ᱜᱚ ᱤᱧ ᱟᱭᱳᱭ ᱢᱤᱛᱟᱹᱧ ᱠᱟᱱᱟᱭ ᱡᱮ ᱦᱮᱸ ᱵᱤᱴᱤ ᱵᱟᱡᱟᱨᱮᱢ ᱪᱟᱞᱟᱣ ᱞᱮᱱ ᱫᱚ ᱪᱮᱫ ᱠᱚᱢ ᱠᱤᱨᱤᱧ ᱠᱮᱫᱟ ᱟᱨ ᱪᱮᱫ ᱟᱞᱮ ᱞᱟᱹᱜᱤᱫ ᱡᱚᱢᱟᱜ ᱮᱢ ᱟᱹᱜᱩ ᱟᱠᱟᱫ ᱞᱮᱭᱟ ᱤᱱᱟᱹ ᱦᱮᱸ ᱤᱧᱦᱚᱸᱧ ᱮᱢᱟᱫ ᱠᱚᱣᱟ ᱱᱚᱜᱼᱚᱭ ᱟᱫᱚ ᱤᱧ ᱟᱭᱳᱧ ᱢᱮᱛᱟᱭ ᱢᱮᱛᱟᱭ ᱠᱟᱱᱟᱹ ᱡᱮ ᱪᱟᱣᱢᱤᱱᱤᱧ ᱟᱹᱜᱩᱣᱟᱠᱟᱫᱟ ᱫᱤᱭᱮ ᱪᱟᱣᱢᱤᱱᱤᱧ ᱮᱢᱟ ᱟᱜ ᱠᱚᱣᱟ ᱛᱟᱭᱚᱢᱛᱮ ᱦᱚᱨᱚᱵᱚᱨᱚ ᱤᱧ ᱢᱟᱨᱟᱝ ᱦᱤᱞᱤ ᱫᱚ ᱯᱞᱮᱴ ᱠᱚ ᱜᱷᱟᱥᱟᱣ ᱯᱷᱟᱨᱪᱟ ᱠᱟᱛᱮᱫ ᱟᱹᱜᱩ ᱠᱮᱫᱟᱭ ᱚᱱᱟ ᱛᱟᱭᱱᱚᱢ ᱞᱚᱞᱚᱧ ᱮᱢᱟᱫ ᱠᱚᱣᱟ ᱛᱟᱭᱱᱚᱢ ᱧᱮᱞ ᱥᱟᱶ ᱛᱮᱠᱚ ᱢᱮᱱ ᱠᱮᱫᱟ ᱵᱟᱦ ᱟᱹᱰᱤ ᱢᱚᱸᱡᱽ ᱛᱚ ᱦᱳᱴᱮᱞ ᱠᱷᱚᱱ ᱦᱳᱴᱮᱞ ᱠᱷᱚᱱᱮᱢ ᱟᱜᱩᱣᱠᱟᱫᱟ ᱱᱤᱛᱳᱝ ᱦᱚᱸ ᱞᱚᱞᱚ ᱜᱮᱭᱟ ᱚᱱᱟᱛᱮ ᱦᱮᱸ ᱢᱮᱛᱟ ᱠᱚ ᱠᱟᱹᱱᱟᱹᱧ ᱱᱮᱛᱟᱨ ᱫᱚ ᱱᱚᱝᱠᱟᱱᱟᱜ ᱜᱮᱠᱚ ᱯᱮᱠᱮᱴᱟ ᱤᱭᱟᱹ ᱡᱟᱦᱟᱸᱛᱮ ᱞᱚᱞᱚᱜᱮ ᱛᱟᱦᱮᱱ ᱢᱟ ᱠᱷᱟᱵᱟᱨ ᱡᱟᱠ ᱜᱷᱟᱲᱤᱠ ᱫᱷᱟᱨᱟ ᱞᱚᱞᱚᱜᱮ ᱛᱟᱦᱮᱸᱱ ᱢᱟ ᱠᱷᱟᱵᱟᱨ ᱟᱫᱚ ᱡᱚᱢ ᱠᱮᱜ ᱟᱠᱚ ᱩᱱᱠᱩ ᱦᱚᱸ ᱫᱚᱢᱮ ᱥᱤᱵᱤᱞ ᱠᱮᱜ ᱠᱚᱣᱟ ᱫᱚᱢᱮ ᱥᱤᱵᱤᱞ ᱠᱮᱜ ᱠᱚᱛᱮ ᱩᱱᱠᱩ ᱦᱚᱸᱠᱚ ᱡᱚᱢ ᱠᱮᱫᱟ ᱫᱤᱭᱮ ᱚᱱᱟ ᱨᱮᱥᱴᱩᱨᱮᱱ ᱦᱚᱲ ᱟᱹᱰᱤ ᱵᱷᱟᱜᱮ ᱠᱚ ᱢᱚᱸᱡᱽ ᱠᱚ ᱯᱮᱠᱮᱴ ᱠᱟᱛᱮ ᱠᱚ ᱮᱢᱟᱫᱤᱧᱟ ᱮᱢ ᱠᱟᱛᱮ ᱡᱟᱛᱮ ᱤᱧ ᱟᱞᱮ ᱚᱲᱟᱜ ᱦᱚᱲ ᱢᱟᱱᱮ ᱚᱱᱠᱟᱱᱟᱜ ᱡᱟᱦᱟᱸ ᱞᱮᱠᱟ ᱨᱮᱥᱴᱩᱨᱮᱱᱴ ᱨᱮᱠᱚ ᱡᱚᱢ ᱫᱟᱲᱮᱧ ᱡᱚᱢ ᱚᱱᱠᱟ ᱜᱮ ᱚᱲᱟᱜ ᱨᱮᱦᱚᱸ ᱠᱚ ᱡᱚᱢ ᱠᱮᱫᱟ ᱟᱹᱰᱤ ᱢᱚᱸᱡᱽ ᱥᱤᱵᱤᱞ ᱠᱟᱱ ᱛᱟᱦᱮᱱᱟ